ᱦᱮᱸ ᱜᱚᱢᱠᱮ ᱡᱚᱦᱟᱨ ᱜᱮ ᱢᱟᱥᱮ ᱢᱟ ᱢᱟ ᱟᱪᱪᱷᱟ ᱟᱹᱰᱤ ᱱᱟᱯᱟᱭ ᱠᱟᱛᱷᱟ ᱠᱩᱠᱞᱤ ᱱᱟᱯᱟᱭ ᱜᱮᱭᱟ ᱟᱹᱰᱤ ᱥᱚᱨᱮᱥᱟ ᱴᱷᱤᱠ ᱜᱮᱭᱟ ᱥᱚᱦᱨᱟᱭ ᱢᱮᱱ ᱠᱮᱫ ᱠᱷᱟᱱ ᱫᱚ ᱢᱟᱲᱟᱝ ᱠᱷᱚᱱ ᱥᱚᱦᱨᱟᱭ ᱨᱮᱭᱟᱜ ᱧᱩᱛᱩᱢ ᱧᱩᱢ ᱦᱟᱞᱟᱝ ᱞᱮᱠᱟᱛᱮ ᱦᱮᱡ ᱠᱟᱱᱟ ᱥᱟᱨᱦᱟᱣ ᱢᱤᱫᱴᱟᱱ ᱜᱟᱹᱭ ᱠᱟᱰᱟ ᱟᱵᱚ ᱠᱚ ᱟᱹᱥᱩᱞᱮᱫ ᱵᱚᱱᱟ ᱠᱟᱹᱢᱤ ᱨᱮᱠᱚ ᱜᱚᱲᱚᱣᱟᱵᱚᱱ ᱠᱟᱱᱟ ᱩᱱᱠᱩ ᱥᱮᱨᱢᱟ ᱯᱩᱨᱟᱹᱣ ᱨᱮ ᱵᱚᱱ ᱥᱟᱨᱦᱟᱣ ᱠᱚᱣᱟ ᱦᱩᱲᱩ ᱜᱮᱞᱮ ᱛᱮᱵᱚᱱ ᱢᱟᱞᱟ ᱠᱚᱣᱟ ᱟᱨᱦᱚᱸ ᱟᱠᱚᱣᱟᱜ ᱛᱮᱜᱮ ᱡᱟᱦᱟᱸ ᱦᱟᱸᱜ ᱵᱚᱱ ᱢᱮᱛᱟᱜ ᱠᱟᱱᱟ ᱵᱚᱱ ᱟᱠᱚᱣᱟᱜ ᱢᱮᱱ ᱞᱮᱠᱷᱟᱱ ᱢᱟ ᱡᱟᱦᱟᱸ ᱪᱟᱥ ᱫᱷᱚᱱ ᱛᱮᱜᱮ ᱠᱟᱱᱟ ᱦᱚᱞᱚᱝ ᱦᱚᱞᱚᱝ ᱫᱟᱜ ᱛᱮᱜᱮ ᱫᱩᱣᱟᱹᱨ ᱠᱷᱚᱱ ᱵᱚᱱ ᱚᱞ ᱨᱟᱠᱟᱵᱟ ᱚᱞ ᱤᱫᱤᱭᱟ ᱟᱨ ᱪᱩᱢᱟᱹᱲᱟ ᱠᱚᱣᱟᱵᱚᱱ ᱵᱟᱹᱛᱤ ᱵᱚᱱ ᱞᱟᱜᱟᱣᱟ ᱧᱤᱫᱟᱹᱭᱮᱱ ᱠᱷᱟᱱ ᱫᱚ ᱠᱚᱲᱟ ᱠᱚᱫᱚ ᱜᱟᱹᱲᱤ ᱦᱟᱸᱜ ᱠᱚ ᱫᱟᱬᱟᱭᱟ ᱟᱨ ᱠᱩᱲᱤ ᱠᱚᱫᱚ ᱠᱚ ᱪᱩᱢᱟᱹᱲᱟ ᱠᱚᱣᱟ ᱢᱮᱱᱠᱷᱟᱱ ᱱᱚᱣᱟ ᱫᱟᱬᱟ ᱵᱟᱲᱟᱭᱟ ᱱᱤᱛᱚᱜ ᱠᱟᱹᱢᱤᱦᱚᱨᱟ ᱫᱚ ᱛᱟᱦᱮᱱ ᱠᱟᱱᱟ ᱚᱱᱟ ᱛᱟᱞᱟ ᱨᱮᱞᱤᱧ ᱢᱮᱱ ᱜᱚᱫ ᱠᱫᱜᱼᱟ ᱢᱮᱱᱠᱷᱟᱱ ᱥᱚᱦᱨᱟᱭ ᱨᱮ ᱯᱨᱚᱛᱷᱚᱢ ᱫᱚ ᱦᱩᱭᱩᱜ ᱠᱟᱱᱟ ᱜᱚᱴ ᱵᱚᱸᱜᱟ ᱵᱚᱸᱜᱟ ᱩᱢ ᱜᱚᱴ ᱵᱚᱸᱜᱟ ᱡᱟᱦᱟᱸ ᱵᱚᱱ ᱢᱮᱛᱟᱫ ᱠᱟᱱᱟ ᱜᱚᱴ ᱵᱚᱸᱜᱟ ᱠᱟᱛᱮᱫ ᱜᱮ ᱦᱟᱸᱜ ᱠᱟᱹᱢᱤᱦᱚᱨᱟ ᱫᱚ ᱮᱦᱚᱵᱚᱜᱼᱟ ᱜᱚᱴ ᱵᱚᱸᱜᱟ ᱜᱚᱴ ᱠᱷᱚᱱ ᱜᱮ ᱦᱟᱸᱜ ᱠᱟᱹᱢᱤ ᱫᱚ ᱮᱦᱚᱵᱚᱜᱼᱟ ᱚᱱᱟ ᱛᱟᱭᱚᱢ ᱤᱱᱟᱹ ᱧᱤᱫᱟᱹ ᱠᱷᱚᱱ ᱜᱮ ᱛᱟᱭᱚᱢ ᱫᱚ ᱦᱟᱸᱜ ᱚᱱᱮ ᱥᱤᱸᱜᱟᱹᱲ ᱫᱚ ᱦᱟᱸᱜ ᱜᱟᱹᱭ ᱵᱚᱱ ᱫᱟᱬᱟ ᱟᱠᱚᱣᱟ ᱠᱚᱲᱟ ᱠᱚ ᱟᱨ ᱠᱩᱲᱤ ᱠᱚᱠᱚ ᱪᱩᱢᱟᱹᱲᱟ ᱠᱚᱣᱟ ᱛᱚ ᱚᱱᱟ ᱜᱮᱛᱚ ᱟᱨ ᱟᱪᱪᱷᱟ ᱟᱪᱪᱷᱟ ᱜᱟᱹᱭ ᱡᱟᱜᱟᱣ ᱫᱚ ᱜᱟᱹᱭ ᱡᱟᱜᱟᱣ ᱫᱚ ᱯᱨᱚᱛᱷᱚᱢ ᱫᱚ ᱦᱩᱭᱩᱜ ᱠᱟᱱᱟ ᱟᱵᱚ ᱫᱚ ᱡᱟᱦᱟᱸᱭ ᱦᱟᱸᱜ ᱟᱹᱛᱩ ᱨᱤᱱᱤᱡ ᱢᱩᱬᱩᱫ ᱠᱟᱱᱟᱭ ᱢᱟᱹᱡᱷᱤ ᱱᱩᱠᱩ ᱡᱟᱦᱟᱸᱭ ᱦᱟᱸᱜ ᱟᱵᱚ ᱢᱟᱡᱷ ᱨᱮ ᱡᱟᱦᱟᱸ ᱵᱚᱱ ᱠᱚᱣᱟᱵᱚᱱ ᱢᱮᱱᱟ ᱚᱱᱟ ᱵᱚᱱ ᱛᱮᱱ ᱥᱟᱹᱲᱤᱢ ᱠᱚᱣᱟ ᱱᱩᱠᱩ ᱠᱚ ᱢᱟᱲᱟᱝ ᱵᱚᱱ ᱢᱮᱱ ᱟᱠᱚᱣᱟ ᱟᱨ ᱜᱟᱹᱭ ᱰᱟᱝᱨᱟ ᱛᱩᱞᱩᱡ ᱛᱩᱞᱩᱡ ᱛᱮ ᱩᱱᱠᱩ ᱠᱚ ᱨᱟᱪᱟ ᱨᱮᱫᱚ ᱟᱨᱦᱚᱸ ᱫᱩᱦᱩ ᱵᱚᱱ ᱮᱱᱮᱡᱼᱟ ᱟᱨ ᱫᱩᱦᱩ ᱦᱚᱸᱵᱚᱱ ᱮᱱᱮᱡᱼᱟ ᱛᱟᱨᱯᱚᱨᱮ ᱞᱟᱹᱜᱤᱫ ᱛᱮ ᱠᱩᱲᱟᱹᱭ ᱦᱚᱸ ᱛᱟᱦᱮᱱ ᱜᱮᱭᱟ ᱟᱠᱚ ᱞᱟᱹᱜᱤᱫ ᱟᱞᱚ ᱠᱚ ᱟᱹᱬᱤᱥᱚᱜ ᱢᱟ ᱚᱱᱟ ᱢᱟᱵᱚᱱ ᱵᱩᱡᱷᱟᱹᱣ ᱮᱜ ᱜᱮᱭᱟ ᱦᱮᱸ ᱟᱨ ᱚᱱᱟ ᱠᱚᱜᱮ ᱢᱳᱴᱟᱢᱩᱴᱤ ᱫᱚ ᱚᱱᱟ ᱫᱚ ᱦᱟᱸᱜ ᱦᱩᱭᱩᱜ ᱠᱟᱱᱟ ᱟᱵᱚ ᱩᱱᱠᱩ ᱵᱚᱱ ᱥᱟᱨᱦᱟᱣ ᱞᱮᱠᱚ ᱠᱷᱟᱱ ᱟᱵᱚ ᱚᱱᱟ ᱨᱟᱹᱥᱠᱟᱹ ᱧᱟᱢᱟ ᱟᱨ ᱨᱟᱹᱥᱠᱟᱹ ᱧᱟᱢ ᱞᱮ ᱮᱱᱟᱝ ᱟᱵᱚ ᱵᱮᱥ ᱛᱮᱵᱚᱱ ᱛᱟᱦᱮᱱᱟ ᱟᱨ ᱩᱱᱠᱩᱣᱟᱜ ᱞᱮᱠᱟᱛᱮ ᱛᱷᱩᱢ ᱵᱚᱱ ᱧᱟᱢᱟ ᱢᱟᱲᱟᱝ ᱠᱟᱛᱷᱟ ᱫᱚ ᱦᱩᱭᱱᱟ ᱟᱵᱚ ᱩᱱᱠᱩ ᱜᱟᱹᱭᱩ ᱴᱷᱮᱱ ᱠᱷᱚᱱ ᱛᱷᱩᱢ ᱵᱚᱱ ᱮᱢᱟ ᱠᱟᱹᱦᱱᱤ ᱢᱟ ᱢᱮᱱᱟᱜ ᱜᱮᱭᱟ ᱟᱪᱪᱷᱟ ᱟᱫᱚ ᱟᱹᱰᱤᱜᱟᱱ ᱢᱟᱦᱟᱸᱜ ᱚᱠᱛᱚ ᱵᱟᱹᱞᱤᱧ ᱮᱢ ᱫᱟᱲᱮᱭᱟᱜ ᱠᱟᱱᱟ ᱦᱮᱸ ᱢᱟᱥᱮ ᱟᱨ ᱪᱮᱫ ᱠᱩᱠᱞᱤ ᱠᱚ ᱪᱮ ᱴᱷᱤᱠᱼᱟ ᱴᱷᱤᱠᱼᱟ ᱟᱨ ᱵᱟᱰᱟᱭ ᱞᱟᱹᱜᱤᱫ ᱫᱚ ᱚᱱᱠᱟ ᱢᱟ ᱚᱱᱟ ᱨᱮᱱᱟᱜ ᱵᱟᱸᱠᱷᱮᱲ ᱠᱚ ᱢᱮᱱᱟᱜᱼᱟ ᱪᱮᱫ ᱞᱮᱠᱟ ᱵᱚᱱ ᱪᱩᱢᱟᱹᱲᱟ ᱠᱚᱣᱟ ᱪᱮᱫ ᱞᱮᱠᱟ ᱠᱚ ᱟᱲᱟᱝᱟ ᱠᱩᱲᱤ ᱠᱚ ᱟᱨ ᱪᱮᱫ ᱞᱮᱠᱟ ᱠᱚ ᱫᱟᱬᱟᱱᱟ ᱚᱱᱟ ᱢᱟ ᱨᱟᱦᱟ ᱟᱛᱮᱫ ᱞᱟᱹᱭ ᱦᱩᱭᱩᱜᱼᱟ ᱟᱫᱚ ᱚᱱᱠᱟ ᱠᱷᱟᱱ ᱫᱚ ᱚᱱᱟ ᱞᱟᱹᱜᱤᱫ ᱫᱚ ᱥᱮᱞᱮᱫ ᱪᱮᱫ ᱞᱮᱠᱟ ᱫᱚᱨᱠᱟᱨᱚᱜᱼᱟ ᱪᱮᱫᱚᱜ ᱟᱵᱚᱱ ᱪᱮᱫᱚᱜ ᱟᱵᱚᱱ ᱦᱮᱸ ᱡᱚᱦᱟᱨ ᱡᱚᱦᱟᱨ